ᱟᱞᱮ ᱥᱩᱨ ᱥᱩᱯᱩᱨ ᱨᱮ ᱚᱱᱠᱟᱱ ᱡᱟᱦᱟᱱ ᱢᱚᱱᱫᱤᱨ ᱫᱚ ᱵᱟᱹᱱᱩᱜᱼᱟ ᱛᱚᱵᱮ ᱟᱞᱮ ᱟᱛᱳ ᱨᱮᱜᱮ ᱢᱤᱫᱴᱟᱝ ᱛᱷᱟᱱ ᱢᱮᱱᱟᱜᱼᱟ ᱟᱞᱮᱭᱟᱜ ᱡᱟᱭᱜᱟ ᱨᱮᱜᱮ ᱚᱸᱰᱮ ᱫᱚ ᱟᱹᱰᱤ ᱥᱮᱫᱟᱭ ᱠᱷᱚᱱ ᱤᱧ ᱦᱚᱸ ᱵᱟᱹᱧ ᱫᱤᱥᱟᱹᱭᱟ ᱚᱸᱰᱮ ᱫᱚ ᱢᱤᱫᱴᱟᱝ ᱱᱤᱢ ᱫᱟᱨᱮ ᱢᱮᱱᱟᱜᱼᱟ ᱚᱱᱟ ᱱᱤᱢ ᱫᱟᱨᱮ ᱵᱩᱴᱟᱹ ᱨᱮᱜᱮ ᱟᱞᱮ ᱟᱛᱳᱨᱮᱱ ᱥᱮᱫᱟᱭ ᱦᱚᱲ ᱤᱧ ᱵᱟᱵᱟ ᱛᱟᱠᱚ ᱥᱮ ᱤᱧ ᱜᱚᱲᱚᱢ ᱤᱧ ᱦᱟᱲᱟᱢ ᱛᱟᱠᱚ ᱚᱱᱟ ᱱᱤᱢ ᱛᱷᱟᱱ ᱵᱩᱴᱟᱹᱨᱮᱜᱮ ᱠᱚ ᱯᱩᱡᱟᱹᱭᱮᱫ ᱛᱟᱦᱮᱱᱟ ᱯᱩᱡᱟᱹ ᱫᱚ ᱦᱩᱭᱩᱜ ᱠᱟᱱᱟ ᱱᱚᱣᱟ ᱫᱚ ᱯᱷᱟᱹᱜᱩᱱ ᱢᱟᱥ ᱱᱚᱣᱟ ᱫᱳᱞ ᱯᱩᱨᱱᱤᱢᱟ ᱨᱮ ᱩᱱ ᱨᱮᱠᱚ ᱯᱩᱡᱟᱹᱭᱟ ᱱᱚᱣᱟ ᱫᱚ ᱠᱟᱹᱞᱤ ᱫᱮᱵᱚᱛᱟ ᱧᱩᱛᱩᱢ ᱛᱮ ᱯᱷᱟᱹᱜᱩᱣᱟᱹ ᱠᱟᱹᱞᱤ ᱛᱚᱵᱮ ᱱᱚᱰᱮ ᱢᱤᱫᱴᱟᱝ ᱤᱧ ᱧᱮᱞ ᱟᱠᱟᱜᱼᱟ ᱥᱮ ᱱᱮᱛᱟᱨ ᱦᱚᱸ ᱛᱷᱚᱲᱟ ᱯᱟᱹᱛᱭᱟᱹᱣ ᱢᱮᱱᱟᱜ ᱛᱤᱧᱟᱹ ᱚᱱᱟ ᱱᱤᱢ ᱫᱟᱨᱮ ᱚᱠᱟᱴᱟᱜ ᱰᱟᱹᱨ ᱟᱠᱟᱱᱟ ᱚᱱᱟ ᱰᱟᱹᱨ ᱱᱤᱛ ᱫᱷᱟᱹᱵᱤᱡ ᱵᱟᱰᱟᱭ ᱠᱟᱛᱮᱫ ᱚᱠᱚᱭ ᱦᱚᱸ ᱵᱟᱠᱚ ᱯᱮᱴᱮᱡ ᱫᱟᱲᱮᱭᱟᱜ ᱠᱟᱱᱟ ᱥᱮ ᱵᱟᱠᱚ ᱨᱟᱹᱯᱩᱫ ᱫᱟᱲᱮᱭᱟᱜ ᱠᱟᱱᱟ ᱡᱩᱫᱤ ᱡᱟᱦᱟᱸᱭ ᱵᱟᱰᱟᱭ ᱠᱟᱛᱮᱫ ᱚᱱᱟ ᱱᱤᱢ ᱫᱟᱨᱮ ᱨᱮᱱᱟᱜ ᱰᱟᱹᱨ ᱡᱩᱫᱤ ᱯᱮᱴᱮᱡᱟᱭ ᱢᱮᱱᱠᱷᱟᱱ ᱛᱟᱦᱚᱞᱮ ᱩᱱᱤ ᱫᱚ ᱥᱚᱸᱜᱮ ᱥᱚᱸᱜᱮ ᱛᱮ ᱯᱷᱚᱞᱮ ᱧᱟᱢᱟ ᱥᱮ ᱯᱟᱜᱽᱞᱟᱜᱼᱟ ᱥᱮ ᱪᱮᱫ ᱞᱮᱠᱟ ᱪᱚᱝ ᱩᱱᱤᱭᱟᱜ ᱧᱮᱧᱮᱞᱟ ᱵᱩᱡᱷᱟᱹᱣ ᱧᱟᱢᱟ ᱟᱨ ᱚᱠᱚᱭ ᱦᱚᱲ ᱵᱮᱜᱚᱨ ᱵᱟᱲᱟᱭ ᱛᱮ ᱚᱱᱟ ᱱᱤᱢ ᱰᱟᱹᱨ ᱠᱚ ᱯᱮᱴᱮᱡ ᱞᱮᱠᱷᱟᱱ ᱩᱱᱠᱩᱣᱟᱜ ᱫᱚ ᱡᱟᱦᱟᱱ ᱚᱥᱩᱵᱤᱫᱟ ᱜᱮ ᱵᱟᱝ ᱦᱩᱭᱩᱜᱼᱟ ᱱᱤᱭᱟᱹᱜᱮ ᱱᱚᱣᱟ ᱫᱚ ᱟᱞᱮ ᱴᱚᱴᱷᱟ ᱨᱮᱫᱚ ᱱᱤᱭᱟᱹᱜᱤᱧ ᱵᱟᱲᱟᱭᱟ ᱤᱧᱟᱹᱜ ᱵᱟᱰᱟᱭ ᱨᱮᱫᱚ ᱥᱮ ᱜᱚᱲᱚᱢᱤᱧ ᱦᱟᱲᱟᱢ ᱛᱟᱠᱚ ᱠᱚ ᱞᱟᱹᱭ ᱟᱹᱜᱩ ᱟᱠᱟᱫᱼᱟ ᱥᱮᱧ ᱧᱮᱞ ᱟᱹᱜᱩ ᱟᱠᱟᱫᱼᱟ ᱱᱤᱛ ᱦᱚᱸ ᱚᱱᱟ ᱫᱟᱨᱮ ᱫᱚ ᱢᱮᱱᱟᱜ ᱜᱮᱭᱟ ᱟᱨ ᱟᱞᱮ ᱦᱚᱸ ᱚᱠᱚᱭ ᱠᱚ ᱱᱤᱛ ᱵᱚᱥᱵᱩᱫᱟᱹ ᱢᱮᱱᱟᱜ ᱞᱮ ᱱᱤᱛ ᱦᱚᱸ ᱟᱞᱮ ᱦᱚᱸ ᱚᱱᱟ ᱱᱤᱢ ᱫᱟᱨᱮ ᱫᱚ ᱱᱤᱛ ᱫᱷᱟᱹᱵᱤᱡ ᱦᱚᱸ ᱵᱟᱞᱮ ᱛᱤ ᱵᱟᱞᱮ ᱞᱟᱜᱟᱣ ᱟᱠᱟᱫᱼᱟ ᱥᱮ ᱢᱟᱜ ᱦᱚᱸ ᱵᱟᱞᱮ ᱢᱟᱜ ᱫᱟᱲᱮᱭᱟᱜ ᱠᱟᱱᱟ